ᱵᱷᱟᱨᱚᱛᱤᱭᱚ ᱥᱟᱸᱜᱟᱲᱚᱢ ᱵᱮᱵᱚᱥᱛᱷᱟ ᱫᱚ ᱟᱵᱚ ᱱᱚᱣᱟ ᱵᱷᱟᱨᱚᱛ ᱫᱤᱥᱚᱢ ᱨᱮ ᱟᱹᱰᱤ ᱜᱮ ᱠᱷᱟᱨᱟᱯ ᱜᱮ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱠᱤᱪᱷᱩᱠ ᱨᱮᱦᱚᱸ ᱥᱩᱫᱷᱟᱹᱨ ᱦᱮᱡ ᱠᱟᱱᱟ ᱡᱮᱢᱚᱱ ᱚᱱᱞᱟᱭᱤᱱ ᱠᱚ ᱱᱤᱛᱚᱜ ᱫᱚ ᱟᱹᱰᱤ ᱠᱞᱤᱭᱟᱨ ᱟᱠᱟᱱᱟ ᱟᱨ ᱠᱤᱪᱷᱩᱠ ᱜᱟᱱ ᱧᱮᱞ ᱞᱮᱠᱷᱟᱱ ᱟᱹᱛᱩ ᱴᱚᱞᱟ ᱨᱮ ᱱᱤᱛ ᱦᱟᱹᱨᱤᱡᱛᱮ ᱥᱚᱲᱚᱠ ᱵᱮᱵᱚᱥᱛᱷᱟ ᱴᱷᱤᱠ ᱵᱟᱝ ᱦᱩᱭ ᱟᱠᱟᱱ ᱜᱮᱭᱟ ᱟᱨ ᱵᱟᱡᱟᱨ ᱮᱨᱤᱭᱟᱹ ᱠᱤᱝᱵᱟ ᱢᱚᱡᱽ ᱥᱤᱴᱤ ᱠᱚᱨᱮᱫ ᱫᱚ ᱨᱳᱰ ᱨᱮᱱᱟᱜ ᱵᱮᱵᱚᱥᱛᱷᱟ ᱟᱹᱰᱤ ᱵᱮᱥ ᱜᱮ ᱦᱩᱭ ᱠᱟᱱᱟ ᱟᱨ ᱟᱹᱛᱩ ᱫᱤᱥᱚᱢ ᱨᱮᱫᱚ ᱥᱚᱲᱚᱠ ᱵᱮᱵᱚᱥᱛᱷᱟ ᱩᱱᱟᱹᱜ ᱵᱮᱥ ᱵᱟᱝ ᱠᱷᱟᱹᱛᱤᱨ ᱥᱩᱵᱤᱫᱟ ᱚᱥᱩᱵᱤᱫᱟ ᱵᱚᱦᱩᱛ ᱥᱟᱢᱱᱟ ᱦᱩᱭᱩᱜᱼᱟ ᱡᱮᱢᱚᱱ ᱨᱩᱣᱟᱹ ᱦᱟᱹᱥᱩ ᱠᱚᱨᱮᱫ ᱦᱚᱥᱯᱤᱴᱟᱞ ᱪᱟᱞᱟᱜ ᱵᱟᱠᱷᱨᱟ ᱟᱹᱰᱤ ᱚᱥᱩᱵᱤᱫᱟ ᱦᱩᱭᱩᱜᱼᱟ ᱢᱮᱱ ᱠᱟᱨᱚᱱ ᱫᱚ ᱚᱱᱟ ᱠᱟᱱ ᱜᱮᱭᱟ ᱡᱮ ᱰᱟᱠᱛᱚᱨ ᱚᱲᱟᱜ ᱡᱩᱫᱤ ᱵᱟᱝ ᱥᱮᱴᱮᱨᱚᱜᱼᱟ ᱛᱚ ᱢᱟᱹᱱᱢᱤ ᱨᱩᱜᱤ ᱫᱚ ᱪᱤᱠᱟᱹᱢ ᱵᱮᱥᱮᱭᱟ ᱚᱱᱟ ᱠᱷᱟᱹᱛᱤᱨ ᱵᱷᱟᱨᱚᱛ ᱥᱚᱨᱠᱟᱨ ᱴᱷᱮᱱ ᱱᱤᱭᱟᱹ ᱜᱮ ᱟᱨᱫᱟᱥ ᱡᱮ ᱥᱚᱨᱚᱠ ᱥᱚᱲᱚᱠ ᱵᱮᱱᱟᱣ ᱞᱟᱹᱜᱤᱫ ᱟᱹᱰᱤ ᱞᱚᱜᱚᱱ ᱵᱮᱵᱚᱥᱛᱷᱟ ᱠᱟᱛᱮᱫ ᱱᱚᱣᱟ ᱫᱩᱠ ᱠᱷᱚᱱᱮᱢ ᱚᱣᱟᱨ ᱨᱟᱠᱟᱵ ᱞᱮᱭᱟ ᱢᱮᱱᱛᱮᱫ ᱟᱞᱮᱭᱟᱜ ᱟᱸᱥ ᱛᱟᱦᱮᱱ ᱠᱟᱱᱟ ᱟᱨ ᱥᱚᱲᱚᱠ ᱨᱮᱱᱟᱜ ᱡᱟᱦᱟᱸ ᱛᱤᱱᱟᱹᱜ ᱵᱟᱹᱠᱤ ᱢᱮᱱᱟᱜᱼᱟ ᱱᱤᱛ ᱦᱟᱹᱨᱤᱡᱛᱮ ᱚᱱᱟ ᱠᱚ ᱯᱩᱨᱟᱹᱣ ᱞᱟᱹᱜᱤᱫ ᱯᱩᱨᱟᱹ ᱠᱚᱥᱤᱥ ᱛᱟᱦᱮᱱᱢᱟ ᱱᱤᱭᱟᱜᱮ ᱟᱞᱮᱭᱟᱜ ᱥᱚᱢᱟᱡᱽ ᱠᱤᱢᱵᱟ ᱟᱞᱮ ᱴᱚᱴᱷᱟ ᱠᱷᱚᱱ ᱟᱨᱫᱟᱥ ᱛᱟᱦᱮᱱ ᱠᱟᱱᱟ